ᱤᱧ ᱵᱮᱱᱟᱣ ᱡᱚᱢᱟᱜ ᱮᱴᱟᱜ ᱠᱚᱠᱚ ᱠᱩᱥᱤᱭᱟᱣᱱᱟ ᱟᱨ ᱠᱚ ᱠᱩᱞᱤ ᱠᱤᱫᱤᱧᱟ ᱠᱤ ᱟᱢ ᱱᱚᱣᱟ ᱦᱟᱹᱠᱩ ᱩᱛᱩ ᱪᱮᱫ ᱞᱮᱠᱟᱢ ᱵᱮᱱᱟᱣ ᱟᱠᱟᱜᱼᱟ ᱮᱱ ᱠᱷᱟᱱ ᱤᱧ ᱦᱟᱹᱠᱩ ᱩᱛᱩ ᱨᱮᱱᱟᱜ ᱨᱮᱥᱤᱯᱤᱧ ᱞᱟᱹᱭᱟᱜ ᱠᱚᱣᱟ ᱠᱤ ᱤᱧ ᱱᱚᱣᱟ ᱦᱟᱹᱠᱩ ᱩᱛᱩ ᱫᱚ ᱵᱷᱤᱱᱟᱹ ᱞᱮᱠᱟᱧ ᱵᱮᱱᱟᱣ ᱟᱠᱟᱜᱼᱟ ᱟᱨ ᱦᱟᱹᱠᱩ ᱩᱛᱩ ᱵᱮᱱᱟᱣ ᱞᱟᱹᱜᱤᱫ ᱫᱚ ᱤᱧ ᱢᱟᱲᱟᱝ ᱥᱩᱱᱩᱢ ᱨᱮ ᱦᱟᱹᱠᱩᱧ ᱯᱷᱮᱨᱟᱭ ᱠᱮᱫ ᱠᱚᱣᱟ ᱟᱨ ᱛᱟᱭᱚᱢᱛᱮ ᱟᱫᱟ ᱨᱟᱹᱥᱩᱱ ᱯᱮᱸᱭᱟᱡᱽ ᱠᱚᱧ ᱨᱤᱫ ᱜᱩᱰᱟᱹ ᱠᱮᱜᱼᱟ ᱟᱨ ᱚᱱᱟ ᱨᱮ ᱠᱟᱹᱡᱩ ᱫᱟᱹᱞ ᱤᱧ ᱨᱤᱫ ᱜᱩᱰᱟᱹ ᱠᱮᱜᱼᱟ ᱟᱨ ᱤᱱᱟᱹ ᱛᱟᱭᱚᱢ ᱛᱩᱲᱤ ᱥᱩᱱᱩᱢ ᱨᱮ ᱯᱮᱸᱭᱟᱡᱽ ᱟᱨ ᱡᱟᱦᱟᱸ ᱜᱮ ᱟᱫᱟ ᱨᱟᱹᱥᱩᱱ ᱯᱮᱸᱭᱟᱡᱽ ᱯᱮᱥᱴ ᱠᱚᱧ ᱵᱷᱟᱹᱡᱤ ᱠᱮᱜᱼᱟ ᱟᱨ ᱤᱱᱟᱹ ᱯᱚᱨᱮ ᱵᱤᱞᱟᱹᱛᱤᱧ ᱢᱮᱥᱟ ᱠᱮᱜᱼᱟ ᱚᱱᱟ ᱤᱥᱤᱱ ᱮᱱ ᱛᱟᱭᱚᱢ ᱠᱟᱹᱡᱩ ᱫᱟᱹᱞ ᱯᱮᱥᱴ ᱤᱧ ᱢᱮᱥᱟ ᱠᱮᱜᱼᱟ ᱟᱨ ᱚᱱᱟ ᱦᱮᱰᱮᱡ ᱮᱱ ᱠᱷᱟᱱ ᱯᱚᱨᱮ ᱫᱚ ᱦᱟᱹᱠᱩᱧ ᱢᱮᱥᱟ ᱠᱮᱫ ᱠᱚᱣᱟ ᱟᱨ ᱩᱱᱠᱩ ᱦᱮᱰᱮᱡ ᱮᱱ ᱯᱚᱨᱮᱧ ᱟᱬᱜᱚ ᱠᱮᱜᱼᱟ ᱤᱧ ᱦᱟᱹᱠᱩ ᱩᱛᱩ ᱨᱮᱭᱟᱜ ᱨᱮᱥᱤᱯᱤ ᱩᱫᱩᱜ ᱥᱚᱫᱚᱨᱟᱜ ᱠᱚᱣᱟ ᱟᱨᱤᱧ ᱞᱟᱹᱭᱟᱜ ᱠᱚᱣᱟ ᱠᱤ ᱤᱧ ᱫᱚ ᱦᱟᱹᱠᱩ ᱩᱛᱩ ᱟᱹᱰᱤ ᱵᱷᱟᱹᱜᱤᱧ ᱵᱟᱲᱟᱭᱟ ᱤᱧᱟᱹᱜ ᱦᱟᱹᱠᱩ ᱩᱛᱩ ᱨᱮᱭᱟᱜ ᱨᱮᱥᱤᱯᱤ ᱤᱧ ᱱᱩᱠᱩᱧ ᱩᱫᱩᱜ ᱥᱚᱫᱚᱨᱟᱫ ᱠᱚᱣᱟ